ᱦᱮᱸ ᱤᱧ ᱢᱚᱱᱮᱭᱟ ᱟᱭ ᱟᱭ ᱴᱤ ᱟᱭ ᱟᱭ ᱮᱥ ᱥᱤ ᱟᱭ ᱟᱭ ᱮᱢ ᱱᱚᱣᱟ ᱞᱮᱠᱟ ᱢᱟᱨᱟᱝ ᱟᱥᱲᱟ ᱠᱚᱫᱚ ᱥᱟᱱᱟᱢ ᱠᱚ ᱞᱟᱹᱜᱤᱫ ᱜᱮ ᱥᱟᱱᱟᱢ ᱠᱚ ᱢᱮᱱ ᱛᱮᱫᱚ ᱪᱮᱫ ᱡᱮᱢᱚᱱ ᱟᱵᱚ ᱦᱚᱲ ᱫᱤᱠᱩ ᱥᱟᱱᱟᱢ ᱡᱟᱹᱛᱤ ᱠᱚ ᱞᱟᱹᱜᱤᱫ ᱥᱟᱱᱟᱢ ᱦᱚᱲ ᱠᱚ ᱞᱟᱹᱜᱤᱫ ᱜᱮ ᱱᱚᱣᱟ ᱟᱭ ᱟᱭ ᱴᱤ ᱨᱮᱫᱚ ᱚᱸᱰᱮ ᱢᱟᱱᱮ ᱚᱸᱰᱮ ᱯᱟᱲᱦᱟᱣ ᱠᱟᱛᱮᱜ ᱥᱟᱱᱟᱢ ᱠᱚᱜᱮ ᱟᱹᱰᱤ ᱢᱟᱨᱟᱝ ᱢᱟᱨᱟᱝ ᱦᱚᱲᱠᱚ ᱛᱮᱭᱟᱨᱚᱜᱼᱟ ᱡᱮᱢᱚᱱ ᱚᱠᱚᱭ ᱰᱟᱠᱛᱟᱨ ᱤᱧᱡᱤᱱᱤᱭᱟᱨ ᱥᱟᱱᱟᱢ ᱞᱮᱠᱟᱱ ᱡᱚᱛᱚ ᱦᱚᱲᱟᱜ ᱠᱩᱠᱢᱩ ᱢᱮᱱᱟᱜ ᱛᱟᱠᱚᱣᱟ ᱤᱧ ᱱᱚᱝᱠᱟᱧ ᱵᱮᱱᱟᱜᱼᱟ ᱢᱮᱱᱛᱮ ᱚᱠᱚᱭ ᱫᱚ ᱰᱟᱠᱛᱟᱨ ᱚᱠᱚᱭ ᱫᱚ ᱤᱧᱡᱤᱱᱤᱭᱟᱨ ᱚᱠᱚᱭ ᱯᱩᱞᱤᱥ ᱚᱠᱚᱭ ᱪᱮᱫ ᱡᱚᱛᱚ ᱠᱚ